ᱜᱚᱱᱴᱷᱮ ᱦᱟᱹᱥᱩ ᱞᱮᱠᱷᱟᱱ ᱪᱮᱫ ᱠᱚᱠᱚ ᱞᱟᱜᱟᱣᱟ ᱵᱩᱞᱩᱝ ᱠᱚ ᱞᱟᱜᱟᱣᱟ ᱥᱩᱱᱩᱢ ᱫᱤᱭᱮ ᱠᱚ ᱤᱥᱠᱤᱨᱟ ᱥᱟᱥᱟᱝ ᱠᱚ ᱞᱟᱜᱟᱣᱟᱜᱼᱟ ᱪᱩᱱ ᱠᱚ ᱞᱟᱜᱟᱣᱟᱜᱼᱟ ᱟᱨ ᱦᱟᱹᱥᱩ ᱛᱮ ᱡᱩᱫᱤ ᱵᱟᱠᱚ ᱛᱟᱲᱟᱢ ᱫᱟᱲᱮᱭᱟᱜ ᱠᱷᱟᱱ ᱴᱷᱮᱸᱜᱟ ᱱᱤᱭᱮ ᱠᱚ ᱛᱟᱲᱟᱢᱟ ᱜᱚᱱᱴᱷᱮ ᱦᱟᱹᱥᱩ ᱫᱚ ᱟᱹᱰᱤ ᱡᱳᱨ ᱦᱟᱹᱥᱩ ᱞᱮᱠᱷᱟᱱ ᱵᱟᱠᱚ ᱛᱟᱲᱟᱢ ᱫᱟᱲᱮᱭᱟᱜᱼᱟ